ᱤᱧᱟᱹᱜ ᱜᱟᱶᱛᱟᱨᱮᱱ ᱛᱤᱨᱞᱟᱹ ᱠᱚ ᱢᱟᱥ ᱯᱟᱞᱤ ᱡᱚᱠᱷᱚᱱ ᱦᱩᱭᱩᱜᱼᱟ ᱵᱚᱭᱮᱥ ᱩᱢᱮᱨ ᱩᱱᱫᱚ ᱮᱠᱟᱞᱜᱮ ᱟᱹᱰᱤ ᱥᱟᱯᱷᱟ ᱥᱟᱯᱷᱤ ᱛᱟᱦᱮᱱ ᱞᱟ ᱠᱛᱤ ᱠᱟᱱ ᱛᱟᱵᱳᱱᱟ ᱟᱨ ᱦᱟᱥᱯᱟᱞᱤ ᱦᱩᱭᱩᱜ ᱥᱚᱢᱚᱭ ᱡᱚᱠᱷᱚᱱ ᱟᱡᱷᱟᱴ ᱵᱚᱱ ᱧᱟᱢᱟ ᱰᱟᱱᱰᱟ ᱦᱟ ᱥᱩ ᱯᱟᱱᱫᱮ ᱦᱟ ᱥᱩ ᱮᱠᱟᱞᱜᱮ ᱰᱟᱠᱴᱟᱨ ᱴᱷᱮᱱ ᱪᱟᱞᱟᱜ ᱫᱚ ᱡᱟᱨᱩᱨᱤ ᱠᱟᱱᱟ ᱟᱨ ᱡᱟᱦᱟᱸᱭ ᱛᱤᱨᱞᱟᱹ ᱠᱚᱣᱟᱜ ᱵᱚᱭᱮᱥ ᱩᱢᱮᱨ ᱦᱩᱭ ᱠᱟᱛᱮᱜ ᱨᱮᱦᱚᱸ ᱵᱟᱝ ᱦᱩᱭᱩᱜᱼᱟ ᱛᱟᱦᱚᱞᱮ ᱩᱱᱤ ᱫᱚ ᱜᱤᱫᱟᱹᱨ ᱯᱤᱫᱟᱹᱨ ᱦᱚᱸ ᱵᱟᱠᱚ ᱦᱩᱭ ᱫᱟᱲᱮ ᱟᱛᱟᱭᱟ ᱛᱟᱦᱚᱞᱮ ᱡᱟᱦᱟᱸ ᱦᱚᱲ ᱠᱟᱛᱷᱟ ᱛᱮᱵᱚᱱ ᱞᱟᱹᱭᱫᱟ ᱦᱚᱲᱢᱚ ᱵᱟᱦᱟ ᱦᱚᱲᱢᱚ ᱵᱟᱦᱟ ᱵᱟᱝ ᱦᱩᱭ ᱞᱮᱱᱠᱷᱟᱱ ᱫᱚ ᱡᱚ ᱡᱟᱹᱞᱤ ᱚᱱᱠᱟ ᱞᱮᱠᱟᱛᱮ ᱥᱟᱵᱚᱜᱼᱟ ᱛᱟᱦᱚᱞᱮ ᱚᱱᱟ ᱛᱤᱧ ᱞᱟᱹᱭᱫᱟ ᱩᱱᱤ ᱛᱤᱨᱞᱟᱹ ᱫᱚ ᱮᱠᱟᱱᱛᱚ ᱰᱟᱠᱴᱟᱨ ᱴᱷᱮᱱ ᱫᱚ ᱪᱟᱞᱟᱜ ᱞᱟ ᱠᱛᱤ ᱠᱟᱱ ᱛᱟᱭᱟ ᱟᱨ ᱦᱚᱭ ᱪᱚᱞᱟ ᱠᱟᱞᱤᱱ ᱫᱚ ᱟᱹᱰᱤ ᱥᱟᱯᱷᱟ ᱥᱟᱯᱷᱤ ᱛᱟᱦᱮᱱ ᱫᱚᱨᱠᱟᱨ ᱟᱵᱚᱱ ᱠᱟᱱᱟ